ᱥᱚᱦᱨᱟᱭ ᱯᱚᱨᱚᱵᱽ ᱡᱟᱦᱟᱸ ᱞᱮᱠᱟ ᱞᱩᱜᱩ ᱵᱟᱵᱟ ᱨᱮᱱ ᱞᱩᱜᱩ ᱦᱟᱲᱟᱢ ᱨᱮᱱ ᱜᱟᱹᱭ ᱠᱚ ᱟᱫ ᱞᱮᱱ ᱛᱟᱦᱮᱸ ᱠᱟᱱᱟ ᱩᱱᱤ ᱯᱮ ᱪᱟᱸᱫᱚ ᱫᱤᱱᱮ ᱯᱟᱸᱡᱟ ᱞᱮᱫ ᱠᱚ ᱛᱟᱦᱮᱸ ᱠᱟᱱᱟ ᱩᱱᱠᱩ ᱵᱟᱭ ᱧᱟᱢ ᱫᱟᱲᱮᱭᱟᱫ ᱠᱚᱣᱟ ᱵᱟᱭ ᱧᱟᱢ ᱞᱮᱫ ᱠᱚᱣᱟ ᱚᱱᱟ ᱥᱤᱛᱟᱹ ᱱᱟᱞᱟ ᱜᱟᱰᱟ ᱟᱲᱮ ᱨᱮᱜᱮ ᱢᱩᱰᱩ ᱡᱷᱟᱨᱱᱟ ᱟᱲᱮ ᱨᱮᱜᱮ ᱩᱱᱠᱩ ᱫᱚᱠᱚ ᱵᱟᱥᱟ ᱰᱮᱨᱟᱜ ᱠᱟᱱ ᱛᱟᱦᱮᱸ ᱠᱟᱱᱟ ᱚᱸᱰᱮ ᱡᱟᱛᱮ ᱵᱟᱲᱮ ᱯᱟᱸᱡᱟ ᱯᱟᱸᱡᱟᱛᱮ ᱞᱩᱜᱩ ᱵᱟᱵᱟᱭ ᱥᱮᱴᱮᱨᱮᱱᱟ ᱧᱟᱢ ᱠᱮᱫ ᱠᱚᱣᱟ ᱜᱟᱹᱭᱛᱟᱭ ᱤᱱᱟᱹ ᱦᱤᱞᱳᱜ ᱠᱷᱚᱱ ᱟᱹᱰᱤ ᱨᱟᱹᱥᱠᱟᱹᱭ ᱵᱩᱡᱷᱟᱹᱣ ᱠᱮᱜᱼᱟ ᱨᱟᱹᱥᱠᱟᱹᱭ ᱵᱩᱡᱷᱟᱹᱣ ᱞᱮᱫ ᱠᱷᱚᱱᱜᱮ ᱚᱱᱟ ᱥᱚᱦᱨᱟᱭ ᱯᱚᱨᱚᱵᱽ ᱫᱚ ᱟᱵᱚ ᱥᱚᱦᱨᱟᱭ ᱵᱚᱸᱜᱟ ᱟᱢᱵᱟᱵᱟᱹᱥᱭᱟᱹ ᱨᱮᱵᱚᱱ ᱯᱚᱨᱚᱵᱚᱜ ᱠᱟᱱᱟ ᱟᱨ ᱩᱱᱠᱩ ᱜᱮᱵᱚᱱ ᱪᱩᱢᱟᱹᱲᱟ ᱠᱚᱣᱟ ᱥᱩᱱᱩᱢ ᱫᱮᱭᱟ ᱠᱚᱨᱮ ᱫᱮᱨᱮᱧ ᱠᱚᱨᱮ ᱮᱢᱟᱱ ᱠᱚᱨᱮ ᱵᱚᱱ ᱚᱡᱚᱜ ᱠᱚᱣᱟ ᱟᱹᱰᱤ ᱪᱮᱦᱨᱟ ᱚᱱᱟ ᱫᱚᱵᱚᱱ ᱥᱚᱦᱨᱟᱭᱚᱜ ᱠᱟᱱᱟ ᱟᱨ ᱵᱟᱦᱟ ᱵᱟᱦᱟ ᱡᱟᱦᱟᱸ ᱞᱮᱠᱟ ᱵᱟᱦᱟ ᱫᱚ ᱵᱟᱦᱟ ᱵᱚᱸᱜᱟ ᱨᱮᱜᱮ ᱵᱟᱦᱟ ᱫᱚ ᱵᱟᱦᱟ ᱵᱚᱸᱜᱟ ᱨᱮᱜᱮ ᱥᱟᱨᱡᱚᱢ ᱡᱟᱦᱟᱸ ᱞᱮᱠᱟ ᱵᱟᱦᱟᱭᱮᱱᱟ ᱵᱟᱦᱟ ᱵᱚᱸᱜᱟ ᱨᱮᱜᱮ ᱵᱟᱦᱟ ᱦᱚᱸᱵᱚᱱ ᱵᱚᱸᱜᱟᱜ ᱠᱟᱱᱟ ᱥᱟᱨᱡᱚᱢ ᱵᱟᱦᱟ ᱛᱮᱵᱚᱱ ᱵᱟᱦᱟᱜ ᱠᱟᱱᱟ